ᱡᱟᱦᱟᱱ ᱤᱧᱟᱹᱜ ᱴᱚᱴᱷᱟᱨᱮ ᱡᱟᱦᱟᱸᱭ ᱦᱚᱲ ᱥᱮ ᱡᱟᱦᱟᱱ ᱜᱤᱫᱽᱨᱟᱹ ᱠᱚ ᱡᱟᱦᱟᱸᱭ ᱠᱚᱜᱮ ᱡᱩᱫᱤ ᱥᱮᱛᱟ ᱴᱷᱮᱱ ᱠᱚ ᱜᱮᱨ ᱦᱚᱪᱚᱜᱼᱟ ᱥᱮ ᱜᱮᱨ ᱦᱚᱪᱚ ᱟᱠᱟᱱᱟ ᱠᱚ ᱛᱟᱦᱚᱞᱮ ᱩᱱᱠᱩ ᱫᱚ ᱡᱟᱦᱟᱸ ᱨᱮᱠᱚ ᱚᱱᱟ ᱜᱮᱨ ᱠᱟᱫᱟ ᱠᱚ ᱚᱱᱟ ᱵᱟᱡᱟᱣ ᱴᱷᱮᱱ ᱫᱚ ᱠᱟᱹᱴᱤᱡ ᱫᱟᱜ ᱛᱮ ᱠᱟᱹᱴᱤᱡ ᱠᱚ ᱯᱷᱟᱨᱪᱟᱭ ᱢᱟᱠᱚ ᱯᱷᱟᱨᱪᱟ ᱞᱮᱠᱷᱟᱱ ᱫᱚ ᱚᱱᱮ ᱡᱟᱦᱟᱸ ᱩᱱᱤ ᱥᱮᱛᱟ ᱡᱟᱦᱟᱱᱟᱜ ᱜᱮ ᱚᱱᱠᱟ ᱚᱱᱟ ᱢᱚᱪᱟ ᱨᱮᱱᱟᱜ ᱚᱱᱟ ᱩᱞᱤ ᱫᱟᱜ ᱠᱚ ᱛᱟᱦᱮᱱ ᱛᱟᱭᱟ ᱚᱱᱟ ᱡᱟᱦᱟᱸ ᱟᱢᱟᱜ ᱡᱤᱞᱨᱮ ᱠᱟᱹᱴᱤᱡ ᱵᱚᱞᱚ ᱟᱠᱟᱱᱟ ᱚᱱᱟ ᱠᱚ ᱛᱟᱦᱚᱞᱮ ᱟᱹᱨᱩᱵ ᱯᱷᱟᱨᱪᱟᱜᱼᱟ ᱛᱟᱦᱚᱞᱮ ᱠᱷᱟᱱ ᱫᱚ ᱚᱱᱟ ᱡᱟᱦᱟᱸ ᱵᱟᱡᱟᱣ ᱴᱷᱮᱱ ᱨᱮ ᱡᱟᱦᱟᱱ ᱜᱷᱟᱣ ᱠᱚ ᱵᱟᱝ ᱛᱮᱭᱟᱨ ᱫᱟᱲᱮᱭᱟᱜᱼᱟ ᱟᱨ ᱤᱱᱟᱹ ᱥᱟᱣᱛᱮ ᱟᱢᱟᱜ ᱴᱚᱴᱷᱟ ᱨᱮᱱᱟᱜ ᱥᱩᱨ ᱠᱚᱨᱮᱱᱟᱜ ᱡᱟᱦᱟᱱ ᱜᱮ ᱦᱟᱥᱯᱟᱛᱟᱞ ᱠᱚ ᱠᱤᱢᱵᱟ ᱟᱨ ᱵᱟᱝᱠᱷᱟᱱ ᱡᱟᱦᱟᱱ ᱚᱱᱠᱟ ᱥᱟᱥᱛᱚ ᱠᱮᱫᱽᱨᱚ ᱠᱚ ᱢᱮᱱᱟᱜᱼᱟ ᱤᱱᱟᱹᱨᱮ ᱞᱚᱜᱚᱱ ᱫᱷᱟᱨᱟᱭ ᱜᱮ ᱟᱢᱫᱚ ᱚᱱᱟ ᱡᱟᱦᱟᱱ ᱨᱮᱵᱤᱥ ᱥᱮ ᱚᱱᱟ ᱥᱮᱛᱟ ᱠᱚᱣᱟᱜ ᱜᱮᱨ ᱨᱮᱱᱟᱜ ᱡᱟᱦᱟᱸ ᱤᱧᱡᱮᱠᱥᱮᱱ ᱨᱮᱵᱤᱥ ᱤᱱᱡᱮᱠᱥᱮᱱ ᱫᱚ ᱮᱠᱟᱞᱜᱮ ᱦᱟᱛᱟᱣ ᱢᱮ ᱵᱟᱲᱮ ᱤᱱᱟᱹ ᱠᱷᱟᱱ ᱚᱱᱟ ᱡᱟᱦᱟᱸ ᱜᱮᱨ ᱠᱷᱟᱹᱛᱤᱨ ᱛᱮ ᱡᱟᱦᱟᱸ ᱚᱱᱠᱟ ᱜᱷᱟᱣ ᱮᱢᱟᱱ ᱠᱚ ᱛᱮᱭᱟᱨ ᱫᱟᱲᱮᱜᱼᱟ ᱚᱱᱟ ᱠᱚ ᱵᱟᱝ ᱦᱩᱭᱩᱜᱼᱟ ᱟᱨ ᱞᱚᱜᱚᱱ ᱫᱷᱟᱨᱟᱭᱜᱮ ᱟᱢᱟᱜ ᱚᱱᱟ ᱡᱟᱦᱟᱸ ᱡᱟᱦᱟᱸᱴᱷᱮᱱ ᱜᱮᱨ ᱠᱟᱱᱟ ᱚᱱᱟ ᱦᱚᱸᱢ ᱵᱮᱥ ᱜᱚᱫᱚᱜᱼᱟ